ᱱᱟᱜᱟᱢ ᱫᱤᱱ ᱨᱮ ᱟᱸᱡᱚᱢ ᱧᱟᱢ ᱠᱟᱫᱟᱹᱧ ᱱᱩᱠᱩ ᱦᱟᱯᱲᱟᱢ ᱠᱚᱴᱷᱮᱱ ᱥᱮ ᱜᱚᱲᱚᱢ ᱦᱟᱲᱟᱢ ᱠᱚ ᱴᱷᱮᱱ ᱵᱟᱝᱢᱟ ᱟᱵᱚ ᱪᱮᱛᱟᱱ ᱨᱮ ᱟᱵᱚ ᱨᱮᱸᱜᱮᱡ ᱚᱨᱮᱡ ᱪᱮᱛᱟᱱ ᱨᱮ ᱤᱝᱨᱮᱡᱽ ᱠᱚ ᱱᱟᱦᱟᱪᱟᱨ ᱠᱚ ᱪᱟᱞᱟᱣ ᱠᱟᱫᱟ ᱟᱹᱰᱤ ᱜᱟᱱ ᱠᱚ ᱨᱚᱰᱚᱡ ᱠᱚᱪᱞᱚᱱᱟᱠᱟᱫ ᱵᱚᱱᱟ ᱦᱟᱥᱟ ᱡᱟᱭᱜᱟ ᱠᱚ ᱮᱲᱮᱭᱟᱠᱟᱫ ᱵᱚᱱᱟ ᱫᱚᱠᱷᱚᱞ ᱨᱮᱱᱟᱜ ᱠᱚ ᱪᱮᱥᱴᱟ ᱟᱠᱟᱫᱟ ᱞᱮᱫᱟᱠᱚ ᱥᱮ ᱟᱵᱚ ᱡᱟᱦᱟᱸ ᱛᱤᱱᱟᱹᱜ ᱵᱚᱱ ᱟᱨᱡᱟᱣ ᱛᱟᱦᱮᱸᱫᱚᱱᱟ ᱟᱨᱡᱟᱣ ᱦᱳᱲᱳ ᱥᱮ ᱪᱟᱣᱞᱮ ᱟᱵᱚ ᱴᱷᱮᱱ ᱠᱷᱚᱱ ᱠᱚ ᱤᱫᱤ ᱛᱟᱦᱮᱸᱡ ᱚᱱᱠᱟ ᱨᱚᱠᱚᱢ ᱮᱥᱮᱨᱤᱧ ᱧᱟᱢ ᱠᱟᱫᱟ ᱟᱨ ᱱᱟᱦᱟᱜ ᱫᱚ ᱧᱮᱞᱮᱫᱟ ᱨᱟᱡᱽᱼᱟᱹᱨᱤ ᱠᱚ ᱟᱵᱚ ᱪᱮᱛᱟᱱ ᱨᱮ ᱱᱟᱦᱟᱪᱟᱨ ᱠᱚ ᱪᱟᱞᱟᱣᱮᱫᱟ ᱡᱮᱢᱚᱱ ᱡᱟᱦᱟᱱᱟᱜ ᱜᱮ ᱟᱵᱚ ᱢᱚᱛᱚ ᱛᱮ ᱥᱮ ᱟᱛᱳ ᱢᱚᱛᱚ ᱛᱮ ᱥᱮ ᱵᱟᱨᱭᱟ ᱯᱮᱭᱟ ᱟᱛᱳ ᱢᱚᱛᱚ ᱛᱮ ᱡᱟᱦᱟᱱᱟᱜ ᱵᱮᱱᱟᱣ ᱞᱟᱹᱜᱤᱫ ᱥᱮ ᱡᱟᱦᱟᱱᱟᱜ ᱢᱤᱫᱴᱟᱝ ᱠᱚᱨᱟᱣ ᱞᱟᱹᱜᱤᱫᱚᱜ ᱠᱟᱱᱟ ᱵᱚᱱ ᱚᱱᱟ ᱪᱮᱛᱟᱱ ᱨᱮ ᱨᱟᱡᱽᱼᱟᱹᱨᱤ ᱫᱚᱞ ᱦᱮᱡ ᱠᱟᱛᱮ ᱦᱟᱹᱱᱤ ᱯᱷᱩᱥ ᱯᱷᱩᱥ ᱱᱟᱹᱭ ᱯᱷᱩᱥ ᱯᱷᱩᱥ ᱠᱟᱛᱮ ᱟᱵᱚᱣᱟᱜ ᱡᱩᱢᱤᱫ ᱫᱟᱲᱮ ᱠᱚ ᱵᱷᱮᱜᱟᱨᱮᱫ ᱛᱟᱵᱚᱱᱟ ᱦᱮᱸ ᱡᱟᱦᱟᱸ ᱵᱚᱱ ᱠᱩᱨᱩᱢᱩᱴᱩ ᱞᱟᱹᱜᱤᱫᱚᱜ ᱠᱟᱱᱟ ᱚᱱᱟ ᱵᱟᱝᱠᱚ ᱦᱩᱭ ᱦᱚᱪᱚᱣᱟᱛᱟᱵᱚᱱ ᱠᱟᱱᱟ ᱩᱱᱠᱩ ᱨᱟᱡᱽ ᱟᱹᱨᱤᱭᱟᱜ ᱠᱟᱛᱷᱟ ᱛᱮᱜᱮ ᱟᱵᱚ ᱦᱚᱸ ᱵᱚᱭᱦᱟ ᱵᱚᱭᱦᱟ ᱠᱚ ᱵᱤᱵᱟᱹᱵᱮᱫ ᱵᱚᱱᱟ ᱯᱮᱲᱟ ᱯᱟᱹᱣᱲᱟᱹ ᱴᱷᱮᱱ ᱠᱚᱦᱚᱸ ᱠᱷᱚᱱ ᱦᱚᱸᱠᱚ ᱵᱤᱵᱟᱹᱫᱮᱛ ᱵᱚᱱᱟ ᱦᱚᱜᱼᱚᱭ ᱱᱚᱝᱠᱟ ᱠᱟᱛᱮ ᱟᱹᱰᱤᱜᱟᱱ ᱜᱮ ᱧᱮᱞ ᱮᱫᱟ ᱥᱮ ᱮᱥᱮᱨᱤᱧ ᱞᱮᱱᱟ ᱟᱨᱠᱤ